ᱦᱮᱸ ᱚᱠᱚᱭᱮᱢ ᱞᱟᱹᱭᱮᱫᱟ ᱟᱪᱪᱷᱟ ᱚᱠᱟ ᱠᱷᱚᱱ ᱪᱮᱫ ᱠᱟᱨᱚᱱᱛᱮ

ᱟᱪᱪᱷᱟ ᱛᱤᱱᱟᱹᱜ ᱛᱟᱹᱨᱤᱠ ᱨᱮ ᱠᱟᱱᱟ ᱟᱪᱪᱷᱟ ᱟᱪᱪᱷᱟ ᱪᱮᱫ ᱞᱮᱠᱟ ᱪᱮᱫ ᱞᱮᱠᱟᱱᱟᱜ ᱠᱮᱢᱨᱟᱢ ᱦᱟᱛᱟᱣᱟ ᱡᱤᱫᱤ ᱡᱤᱫᱤ ᱵᱷᱟᱹᱞᱤ ᱯᱷᱳᱠᱟᱥ ᱛᱟᱦᱚᱞᱮ ᱠᱷᱟᱱ ᱚᱱᱠᱟᱜᱮ ᱞᱟᱜᱟᱜᱼᱟ ᱠᱟᱹᱣᱰᱤ ᱟᱪᱪᱷᱟ ᱟᱪᱪᱷᱟ ᱢᱤᱫ ᱧᱤᱫᱟᱹᱨᱮ ᱢᱤᱫ ᱧᱤᱫᱟᱹᱨᱮ ᱢᱚᱬᱮ ᱥᱟᱭᱤᱧ ᱦᱟᱛᱟᱣᱟ ᱥᱩᱱᱤ ᱱᱤᱠᱳᱱ ᱠᱷᱟᱱ ᱫᱚ ᱚᱱᱟᱫᱚ ᱟᱲᱟᱭ ᱤᱭᱟᱹ ᱚᱱᱟᱜᱮ ᱡᱩᱫᱤ ᱥᱮ ᱨᱚᱠᱚᱢ ᱵᱤᱥᱤ ᱵᱷᱟᱹᱞᱤ ᱠᱟᱛᱮᱫ ᱡᱩᱫᱤ ᱠᱮᱢᱨᱟ ᱚᱱᱠᱟ ᱤᱭᱟᱹᱭ ᱦᱩᱭᱩᱜᱼᱟ ᱛᱟᱦᱚᱞᱮ ᱠᱷᱟᱱ ᱛᱳ ᱵᱟᱨ ᱦᱚᱲ ᱫᱚ ᱞᱟᱜᱟᱜ ᱜᱮᱭᱟ ᱵᱟᱨ ᱦᱚᱲ ᱫᱚ ᱪᱟᱞᱟᱜ ᱜᱮ ᱦᱩᱭᱩᱜᱼᱟ

ᱡᱩᱫᱤ ᱵᱟᱨ ᱫᱤᱱ ᱜᱮ ᱠᱷᱟᱱ ᱫᱚ ᱚᱱᱠᱟ ᱜᱮ ᱠᱟᱹᱣᱰᱤ ᱨᱮᱱᱟᱜ ᱦᱚᱸ ᱜᱚᱞᱯᱚ ᱦᱩᱭᱩᱜᱼᱟ ᱡᱩᱫᱤ ᱵᱟᱨ ᱫᱤᱱ ᱡᱩᱫᱤ ᱵᱤᱱ ᱢᱮᱱᱟ ᱛᱟᱦᱚᱞᱮ ᱠᱷᱟᱱ ᱚᱱᱠᱟᱜᱮ ᱟᱨᱚ ᱵᱟᱹᱲᱛᱤ ᱞᱟᱜᱟᱜᱼᱟ ᱵᱟᱝ ᱵᱟᱝ ᱚᱱᱠᱟ ᱫᱚ ᱪᱤᱠᱟᱹᱛᱮ ᱦᱩᱭᱩᱜᱼᱟ ᱠᱮᱢᱨᱟ ᱚᱱᱠᱟᱱᱟᱜ ᱜᱮ ᱵᱷᱟᱹᱞᱮᱭᱟᱜ ᱤᱧ ᱮᱢᱟᱢ ᱠᱟᱱᱟ ᱤᱧᱟᱹᱜ ᱦᱚᱸ ᱧᱮᱞᱢᱮ ᱤᱧᱟᱹᱜ ᱦᱚᱛᱳ ᱵᱮᱵᱥᱟ ᱡᱤᱱᱤᱥ ᱠᱟᱱᱟ ᱥᱮ ᱮᱢᱱᱤ ᱛᱮᱫᱚ ᱤᱧᱫᱚ ᱵᱟᱹᱧ ᱢᱮᱱᱮᱫᱟ ᱟᱨᱚ ᱱᱚᱸᱰᱮ ᱜᱤᱫᱟᱹᱨᱟᱜ ᱤᱭᱟᱹ ᱢᱮᱱᱟᱜᱼᱟ ᱜᱤᱫᱟᱹᱨ ᱞᱟᱹᱜᱤᱫ ᱵᱟᱝ ᱵᱟᱝ ᱤᱱᱠᱟᱹ ᱛᱮᱫᱚ ᱵᱟᱝ ᱦᱩᱭᱩᱜᱼᱟ ᱤᱱᱟᱹᱜ ᱛᱮᱜᱮ ᱦᱮᱸ ᱠᱷᱟᱱ ᱦᱮᱸ ᱟᱨ ᱵᱟᱠᱷᱟᱡ ᱫᱚ ᱤᱧᱦᱚᱸ ᱵᱟᱹᱧ ᱫᱟᱲᱮᱜ ᱠᱟᱱᱟ ᱦᱟᱜ ᱤᱧ ᱞᱟᱹᱭᱟᱢ ᱠᱟᱱᱟ ᱛᱤᱱᱟᱹᱜ ᱛᱮ ᱥᱮᱴᱮᱨᱚᱜ ᱦᱩᱭᱩᱜᱼᱟ ᱟᱪᱪᱷᱟ ᱠᱩᱲᱤ ᱜᱤᱫᱟᱹᱨᱟᱜ ᱥᱮ ᱠᱚᱲᱟ ᱜᱤᱫᱟᱹᱨᱟᱜ ᱵᱟᱯᱞᱟ ᱠᱟᱱᱟ ᱟᱪᱪᱷᱟ ᱪᱷᱟ ᱦᱮᱸ ᱦᱮᱸ ᱦᱮᱸ ᱦᱮᱸ ᱴᱷᱤᱠ ᱜᱮᱭᱟ ᱩᱱᱫᱚ ᱛᱚᱠᱷᱚᱱ ᱫᱚ ᱪᱟᱲᱛᱤᱧ ᱥᱮᱴᱮᱨᱚᱜ ᱛᱚᱵᱮ ᱚᱱᱟᱜᱮ ᱠᱟᱹᱣᱰᱤ ᱨᱮᱱᱟᱜ ᱫᱚ ᱚᱱᱟᱜᱮ ᱜᱚᱞᱯᱚ ᱦᱩᱭᱮᱱᱟ ᱡᱮ ᱯᱩᱨᱟ ᱯᱷᱩᱞ ᱜᱮ ᱦᱟᱯ ᱫᱚ ᱵᱟᱝ ᱦᱩᱭᱩᱜᱼᱟ

ᱴᱷᱤᱠ ᱟᱪᱷᱮ ᱦᱮᱸ ᱛᱚᱵᱮ ᱚᱱᱟ ᱜᱚᱞᱯᱚ ᱜᱮ ᱛᱚᱵᱮ ᱦᱮᱸ ᱛᱳ ᱦᱮᱸ ᱦᱮᱸ ᱴᱷᱤᱠ ᱟᱪᱷᱮ ᱦᱮᱸ ᱚᱱᱟᱦᱚᱸ ᱜᱟᱱᱚᱜ ᱜᱮᱭᱟ